ᱟᱵᱚ ᱥᱟᱱᱛᱟᱲ ᱟᱹᱫᱤᱵᱟᱹᱥᱤ ᱜᱟᱛᱟᱠ ᱨᱮ ᱱᱤᱛᱚᱜ ᱧᱮᱞᱚᱜ ᱠᱟᱱᱟ ᱟᱭᱢᱟ ᱞᱮᱠᱟᱱ ᱚᱱᱞᱤᱭᱟᱹᱠᱚ ᱵᱮᱱᱟᱣ ᱟᱠᱟᱱ ᱛᱟᱵᱚᱱᱟ ᱟᱹᱰᱤ ᱱᱟᱯᱟᱭ ᱠᱟᱛᱷᱟ ᱟᱹᱰᱤ ᱜᱚᱨᱚᱵᱟᱱ ᱠᱟᱛᱷᱟ ᱱᱩᱠᱩ ᱚᱱᱞᱤᱭᱟᱹ ᱜᱮ ᱟᱵᱚᱣᱟᱜ ᱦᱤᱲᱤᱧ ᱟᱠᱟᱱ ᱥᱮ ᱯᱚᱞᱚᱢ ᱟᱠᱟᱱ ᱡᱟᱦᱟᱸ ᱫᱤᱱ ᱠᱚ ᱚᱱᱟ ᱠᱚ ᱚᱞ ᱨᱟᱠᱟᱵᱮᱫ ᱛᱟᱵᱚᱱᱟ ᱚᱱᱟ ᱥᱟᱶᱛᱮ ᱤᱧ ᱫᱚ ᱛᱮᱦᱮᱧ ᱥᱟᱫᱷᱩ ᱨᱟᱢᱪᱟᱸᱫᱽ ᱢᱩᱨᱢᱩᱣᱟᱜ ᱵᱟᱨᱮ ᱛᱮ ᱠᱤᱪᱷᱤ ᱠᱟᱷᱟᱧ ᱞᱟᱹᱭ ᱟᱸᱡᱚᱢ ᱟᱵᱚᱱᱟ ᱥᱟᱫᱷᱩ ᱨᱟᱢᱪᱟᱸᱫᱽ ᱢᱩᱨᱢᱩ ᱫᱚ ᱡᱟᱱᱟᱢ ᱞᱮᱱᱟᱭ ᱡᱟᱦᱟᱸ ᱟᱛᱳ ᱚᱱᱟ ᱫᱚ ᱦᱩᱭᱩᱜ ᱠᱟᱱᱟ ᱥᱤᱞᱫᱟᱹ ᱫᱤᱥᱚᱢ ᱨᱮᱭᱟᱜ ᱠᱟᱢᱟᱨᱵᱟᱺᱫᱤ ᱟᱛᱳ ᱨᱮᱭ ᱡᱟᱱᱟᱢ ᱞᱮᱱᱟ ᱱᱩᱭ ᱟᱭᱢᱟ ᱞᱮᱠᱟᱱ ᱠᱟᱹᱦᱱᱤ ᱯᱩᱛᱷᱤ ᱥᱮᱨᱮᱧ ᱜᱟᱵᱟᱱᱤᱭᱟᱹ ᱠᱚ ᱱᱚᱝᱠᱟᱱᱟᱜ ᱟᱭᱢᱟ ᱜᱟᱱ ᱚᱞ ᱟᱠᱟᱣᱟᱫ ᱵᱚᱱᱟ ᱡᱮᱢᱚᱱ ᱥᱚᱝᱥᱟᱨ ᱯᱷᱮᱸᱫᱽ ᱞᱤᱴᱟᱹ ᱜᱚᱰᱮᱛ ᱥᱟᱹᱨᱤ ᱫᱷᱚᱨᱚᱢ ᱥᱮᱨᱮᱧ ᱯᱩᱛᱷᱤ ᱱᱚᱣᱟ ᱠᱚ ᱯᱟᱲᱦᱟᱣ ᱠᱟᱛᱮ ᱥᱮ ᱟᱸᱡᱚᱢ ᱠᱟᱛᱮ ᱟᱹᱰᱤ ᱜᱟᱱ ᱜᱮ ᱨᱟᱹᱥᱠᱟᱹ ᱵᱩᱡᱩᱜᱼᱟ ᱥᱮ ᱡᱟᱦᱟᱸ ᱟᱵᱚ ᱵᱟᱝ ᱵᱚᱱ ᱵᱟᱲᱟᱭ ᱟᱠᱟᱫᱟ ᱚᱱᱟ ᱠᱚ ᱱᱚᱣᱟ ᱥᱮᱨᱮᱧ ᱯᱩᱛᱷᱤ ᱠᱷᱚᱱ ᱵᱚᱱ ᱵᱟᱲᱟᱭ ᱧᱟᱢᱟ